ᱟᱨ ᱠᱷᱩᱜ ᱞᱟᱹᱜᱤᱫ ᱛᱮ ᱵᱟᱝ ᱪᱟᱵᱟᱜ ᱠᱟᱱ ᱛᱟᱢᱟ ᱠᱟᱨᱚᱱ ᱜᱮᱞ ᱯᱳᱱ ᱢᱟᱦᱟ ᱥᱮ ᱵᱟᱨ ᱦᱟᱯᱛᱟ ᱢᱟᱦᱟ ᱠᱷᱚᱡ ᱵᱤᱥᱤ ᱠᱚ ᱠᱷᱩᱜ ᱞᱮᱠᱷᱟᱡ ᱚᱱᱟ ᱫᱚ ᱟᱞᱮ ᱫᱚ ᱠᱚᱯᱷ ᱴᱮᱥᱴ ᱞᱮ ᱠᱩᱞ ᱠᱚᱣᱟ ᱦᱮᱸ ᱦᱟᱸᱥᱯᱟᱛᱟᱞ ᱠᱟᱱᱟ ᱟᱢᱫᱚ ᱚᱠᱭᱮᱢ ᱞᱟᱹᱭᱮᱫᱟ ᱯᱮᱥᱮᱱᱴᱮᱢ ᱞᱟᱹᱭᱮᱫᱟ ᱟᱪᱪᱷᱟ ᱪᱮᱫ ᱚᱥᱩᱵᱤᱫᱷᱟ ᱛᱟᱢ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱚ ᱦᱩᱸ ᱦᱩᱸ ᱦᱩᱸ ᱟᱞᱮ ᱥᱚᱨᱠᱟᱨᱤ ᱛᱚᱨᱚᱯᱷ ᱠᱷᱚᱡ ᱫᱚ ᱟᱹᱰᱤ ᱢᱚᱸᱡ ᱛᱮ ᱵᱮᱵᱚᱥᱛᱷᱟ ᱢᱮᱱᱟᱜ ᱟᱠᱟᱫᱟ ᱠᱟᱨᱚᱱ ᱟᱭᱢᱟ ᱫᱤᱱ ᱠᱷᱚᱡ ᱮᱢ ᱠᱷᱩᱜ ᱮᱫᱟ ᱟᱨ ᱠᱷᱩᱜ ᱞᱟᱹᱜᱤᱫ ᱛᱮ ᱵᱟᱝ ᱪᱟᱵᱟᱜ ᱠᱟᱱ ᱛᱟᱢᱟ ᱠᱟᱨᱚᱱ ᱜᱮᱞ ᱯᱳᱱ ᱢᱟᱦᱟ ᱥᱮ ᱵᱟᱨ ᱦᱟᱯᱛᱟ ᱢᱟᱦᱟ ᱠᱷᱚᱡ ᱵᱤᱥᱤ ᱠᱚ ᱠᱷᱩᱜ ᱞᱮᱠᱷᱟᱡ ᱚᱱᱟ ᱫᱚ ᱟᱞᱮ ᱫᱚ ᱠᱚᱯᱷ ᱴᱮᱥᱴ ᱞᱮ ᱠᱩᱞ ᱠᱚᱣᱟ ᱟᱫᱚ ᱟᱞᱮ ᱞᱮ ᱧᱮᱞᱟ ᱛᱟᱞᱦᱮ ᱪᱮᱫ ᱠᱟᱱ ᱛᱟᱭᱟ ᱪᱳᱫᱫᱳ ᱫᱤᱱ ᱠᱷᱚᱱ ᱵᱤᱥᱤ ᱦᱩᱭ ᱞᱮᱱ ᱠᱷᱟᱱ ᱚᱠᱚᱭᱟᱜ ᱫᱚ ᱢᱟᱱᱮ ᱴᱤᱵᱤ ᱠᱚ ᱥᱟᱵ ᱧᱟᱢᱚᱜ ᱠᱟᱱᱟ ᱛᱚ ᱚᱱᱟ ᱞᱟᱹᱜᱤᱫ ᱛ ᱟᱨ ᱠᱚᱯᱷ ᱴᱮᱥᱴ ᱠᱟᱛᱮ ᱞᱮ ᱧᱮᱞ ᱛᱟᱢᱟ ᱨᱩᱜᱤᱣᱟᱜ ᱵᱟᱝ ᱥᱟᱵ ᱧᱟᱢ ᱟᱠᱟᱱ ᱠᱷᱟᱡ ᱚᱱᱟ ᱢᱟ ᱟᱨᱦᱚᱸ ᱢᱚᱸᱡ ᱟᱨ ᱨᱩᱜᱤᱣᱟᱜ ᱚᱱᱠᱟᱱ ᱴᱤᱵᱤ ᱨᱳᱜ ᱞᱮᱠᱟᱱ ᱡᱟᱦᱟᱸᱱᱟᱜ ᱥᱟᱵ ᱧᱟᱢ ᱞᱚᱱᱠᱷᱟᱡ ᱚᱱᱠᱟᱞᱮᱠᱟ ᱫᱚ ᱟᱞᱮ ᱴᱷᱮᱡ ᱫᱚ ᱢᱟᱱᱮ ᱴᱮᱥᱴ ᱠᱟᱛᱮ ᱯᱚᱨᱤᱠᱠᱷᱷᱟ ᱠᱟᱛᱮ ᱞᱮ ᱧᱮᱞᱟ ᱥᱟᱵ ᱧᱟᱢ ᱞᱮᱱᱠᱷᱟᱱ ᱨᱟᱱ ᱠᱚᱦᱚᱸ ᱟᱞ ᱴᱷᱮᱡ ᱫᱚ ᱟᱹᱰᱤ ᱢᱚᱸᱡ ᱵᱮᱵᱚᱥᱛᱟ ᱢᱮᱱᱟᱜᱼᱟ ᱡᱮᱛᱮ ᱠᱤᱪᱷᱩ ᱞᱮ ᱮᱢᱟ ᱠᱚ ᱠᱟᱱᱟ ᱟᱨ ᱚᱱᱟ ᱨᱟᱱ ᱫᱚ ᱛᱩᱨᱩᱭ ᱪᱟᱸᱫᱳ ᱡᱚᱢ ᱜᱟᱱᱚᱜᱼᱟ ᱢᱟᱱᱮ ᱢᱤᱫᱴᱷᱮᱡ ᱛᱩᱨᱩᱭ ᱪᱟᱸᱫᱳ ᱨᱮᱭᱟᱜ ᱠᱳᱨᱥ ᱠᱟᱱᱟ ᱟᱨ ᱱᱤᱭᱟᱹ ᱛᱩᱨᱩᱭ ᱪᱟᱸᱫᱳ ᱡᱚᱢ ᱠᱟᱛᱮ ᱪᱮᱥᱮᱱᱴ ᱠᱚᱦᱚᱸ ᱟᱹᱰᱤ ᱢᱚᱸᱡ ᱠᱚ ᱥᱩᱥᱛᱷᱚᱜ ᱠᱟᱱᱟ ᱥᱮ ᱞᱟᱦᱟ ᱛᱮᱦᱚᱸ ᱪᱮᱫ ᱞᱮᱠᱟ ᱠᱚ ᱛᱟᱦᱮᱸᱠᱟᱱᱟ ᱚᱱᱠᱟ ᱜᱮᱠᱚ ᱦᱩᱭᱩᱜ ᱠᱟᱱᱟ ᱟᱨᱠᱤ ᱟᱹᱰᱤ ᱢᱚᱸᱡ ᱚᱱᱟ ᱞᱟᱹᱜᱤᱫ ᱛᱮ ᱟᱞᱮ ᱴᱷᱮᱡ ᱢᱤᱫ ᱫᱤᱱ ᱦᱤᱡᱩᱜ ᱢᱮ ᱱᱟᱦᱟᱜ ᱛᱟᱦᱚᱞᱮ ᱟᱨ ᱞᱮ ᱴᱮᱥᱴ ᱛᱟᱢᱟ ᱚᱱᱟ ᱥᱩᱨ ᱜᱮᱭᱟ ᱦᱩᱸ ᱦᱩᱸ ᱦᱮᱸ ᱦᱤᱡᱩᱜ ᱢᱮ ᱱᱟᱦᱟᱜ ᱢᱤᱫ ᱫᱤᱱ ᱦᱤᱞᱟᱹᱜ ᱦᱮᱸ ᱦᱩᱸ ᱦᱩᱸ ᱟᱨᱦᱚᱸ ᱱᱚᱣᱟ ᱥᱟᱸᱣᱟᱨ ᱛᱟᱞᱢᱟ ᱨᱮᱢ ᱦᱤᱡᱩᱜᱼᱟ ᱦᱩᱸ ᱦᱩᱸ ᱵᱮᱥ ᱢᱟ ᱮᱱᱠᱷᱟᱱ ᱛᱚᱵᱮ ᱦᱮᱸ ᱦᱩᱸ ᱦᱩᱸ ᱦᱩᱸ ᱵᱮᱥ ᱢᱟ ᱛᱟᱦᱚᱞᱮ